ᱟᱵᱚ ᱫᱤᱥᱚᱢ ᱨᱮᱫᱚ ᱟᱭᱢᱟ ᱜᱟᱱ ᱨᱟᱡᱽᱼᱟᱹᱨᱤ ᱢᱤᱫ ᱫᱚᱞ ᱢᱮᱱᱟᱜ ᱠᱚᱣᱟ ᱢᱮᱱᱠᱷᱟᱱ ᱚᱠᱚᱭ ᱦᱚᱸ ᱵᱟᱝᱠᱚ ᱠᱟᱹᱢᱤᱭᱟ ᱦᱚᱲ ᱞᱟᱹᱜᱤᱫ ᱫᱚ ᱟᱯᱟᱱ ᱟᱹᱯᱤᱱ ᱞᱟᱹᱜᱤᱫ ᱠᱚ ᱠᱟᱹᱢᱤᱭᱟ ᱟᱨ ᱤᱧ ᱫᱚᱧ ᱢᱚᱱᱮᱭᱟ ᱨᱟᱡᱽᱼᱟᱹᱨᱤ ᱫᱚᱞ ᱫᱚ ᱱᱚᱝᱠᱟ ᱦᱩᱭ ᱫᱟᱲᱮᱭᱟᱜᱼᱟ ᱡᱟᱦᱟᱸᱭ ᱫᱚ ᱫᱤᱥᱚᱢ ᱦᱚᱲ ᱞᱟᱹᱜᱤᱫ ᱩᱭᱦᱟᱹᱨᱟ ᱥᱮ ᱤᱥᱠᱩᱞ ᱠᱤᱥᱢᱚᱛ ᱥᱤᱠᱷᱱᱟᱹᱛ ᱥᱤᱠᱷᱱᱟᱹᱛ ᱤᱫᱤ ᱠᱟᱛᱮᱫ ᱩᱭᱦᱟᱹᱨᱟ ᱩᱝᱠᱩ ᱫᱚ ᱩᱝᱠᱩᱧ ᱠᱩᱥᱟᱣᱟᱠᱚᱣᱟ ᱚᱝ ᱟᱨ ᱡᱟᱦᱟᱸᱭ ᱨᱮᱸᱜᱮᱡ ᱚᱨᱮᱡ ᱦᱚᱲ ᱠᱚ ᱞᱟᱹᱜᱤᱫ ᱫᱚ ᱠᱟᱹᱢᱤᱭᱟ ᱚᱝᱠᱟᱱ ᱨᱟᱡᱽ ᱞᱟᱹᱜᱤᱫ ᱠᱤ ᱞᱟᱹᱠᱛᱤᱭᱟ